ᱢᱤᱫ ᱫᱤᱱ ᱤᱧ ᱜᱟᱛᱮ ᱚᱲᱟᱜ ᱤᱧ ᱪᱟᱞᱟᱣ ᱞᱮᱱ ᱛᱟᱦᱮᱸᱫᱼᱟ ᱵᱜᱟᱛᱮ ᱚᱲᱟᱜ ᱨᱮ ᱢᱤᱫᱴᱮᱱ ᱪᱤᱛᱟᱹᱨ ᱤᱧ ᱧᱮᱞ ᱠᱮᱫᱼᱟ ᱢᱟᱨᱟᱜ ᱨᱮᱭᱟᱜ ᱩᱱᱟᱹᱜ ᱪᱮᱦᱨᱟ ᱠᱚ ᱟᱸᱠᱟᱣ ᱠᱟᱫᱮᱭᱟ ᱡᱮ ᱪᱮᱫ ᱞᱮᱠᱟᱢ ᱵᱩᱡᱷᱟᱹᱣᱟ ᱩᱱᱤ ᱫᱚ ᱥᱟᱹᱨᱤ ᱢᱟᱨᱟᱜ ᱜᱮᱠᱚ ᱛᱤᱸᱜᱩ ᱟᱠᱟᱫᱮ ᱞᱮᱠᱟ ᱚᱱᱠᱟ ᱴᱮᱵᱤᱞ ᱨᱮ ᱚᱱᱟ ᱪᱤᱛᱟᱹᱨ ᱠᱚ ᱫᱚᱦᱚ ᱞᱮᱫ ᱛᱟᱦᱮᱱᱟ ᱟᱫᱚᱧ ᱠᱩᱞᱤ ᱠᱮᱫᱮᱭᱟ ᱜᱟᱛᱮ ᱛᱤᱧ ᱡᱮ ᱱᱚᱣᱟ ᱪᱤᱛᱟᱹᱨ ᱫᱚ ᱚᱠᱚᱭᱮ ᱟᱸᱠᱟᱣ ᱟᱠᱟᱫ ᱟᱭ ᱟᱫᱚᱭ ᱞᱟᱹᱭ ᱠᱮᱫᱼᱟ ᱡᱮ ᱵᱟᱝ ᱤᱧᱜᱤᱧ ᱟᱸᱠᱟᱣ ᱟᱠᱟᱫᱼᱟ ᱟᱫᱚ ᱮᱱᱠᱷᱟᱱ ᱤᱧ ᱢᱮᱛᱟᱭ ᱠᱟᱱᱟ ᱚᱠᱟᱨᱮ ᱱᱚᱣᱟ ᱟᱸᱠᱟᱣ ᱫᱚᱢ ᱥᱮᱬᱟ ᱟᱠᱟᱫᱼᱟ ᱡᱮ ᱚᱠᱟᱨᱮᱢ ᱪᱮᱫ ᱟᱠᱟᱱᱟᱢ ᱥᱮ ᱚᱠᱚᱭᱮ ᱪᱮᱫ ᱟᱠᱟᱫ ᱢᱮᱭᱟ ᱮᱱᱠᱷᱟᱱ ᱟᱫᱚᱭ ᱢᱤᱛᱟᱹᱧ ᱠᱟᱱᱟ ᱵᱟᱝᱟ ᱤᱧ ᱡᱟᱦᱟᱸ ᱨᱮᱧ ᱯᱟᱲᱦᱟᱜ ᱠᱟᱱᱟ ᱚᱸᱰᱮ ᱜᱮᱠᱚ ᱪᱮᱫ ᱟᱠᱟᱫ ᱞᱮᱭᱟ ᱟᱫᱚᱧ ᱢᱮᱛᱟᱭ ᱠᱟᱱᱟ ᱦᱚᱭᱛᱳ ᱡᱟᱦᱟᱸᱭ ᱢᱟᱪᱮᱫ ᱟᱢᱮ ᱪᱮᱫ ᱮᱫ ᱢᱮᱭᱟ ᱩᱱᱤ ᱢᱮᱛᱟᱭ ᱢᱮ ᱡᱮ ᱟᱨ ᱢᱤᱫ ᱦᱚᱲᱮ ᱦᱤᱡᱩᱜᱼᱟ ᱩᱱᱤ ᱦᱚᱸ ᱪᱮᱫᱚᱜ ᱥᱟᱱᱟᱭᱮ ᱠᱟᱱᱟ ᱮᱱᱠᱷᱟᱱ ᱟᱫᱚᱭ ᱠᱟᱛᱷᱟ ᱟᱹᱫᱤᱧᱟ ᱟᱨ ᱠᱟᱛᱷᱟ ᱠᱟᱛᱮᱫ ᱢᱤᱛᱟᱹᱧ ᱠᱟᱱᱟᱭ ᱡᱮ ᱩᱱᱤ ᱢᱟᱪᱮᱫ ᱦᱮᱸ ᱞᱟᱹᱭ ᱟᱠᱟᱫ ᱢᱮᱭᱟᱭ ᱥᱮᱱᱚᱜ ᱢᱮ ᱟᱫᱚᱧ ᱥᱮᱱ ᱮᱱᱟ ᱛᱟᱦᱚᱞᱮ ᱟᱫᱚ ᱢᱟᱪᱮᱫ ᱤᱧ ᱢᱮᱛᱟᱭ ᱠᱟᱱᱟ ᱢᱟᱪᱮᱫ ᱤᱧ ᱟᱹᱰᱤ ᱡᱳᱨ ᱩᱱᱤ ᱢᱟᱨᱟᱜ ᱤᱧ ᱠᱩᱥᱤᱭᱟᱫᱮ ᱛᱟᱦᱮᱸᱫᱟ ᱩᱱᱟᱹᱜ ᱪᱮᱦᱨᱟᱭ ᱟᱸᱠᱟᱣ ᱟᱠᱟᱫᱮᱭᱟ ᱤᱧ ᱦᱚᱸ ᱤᱧᱟᱹᱜ ᱢᱚᱱᱮ ᱛᱤᱧ ᱤᱧᱟᱹᱜ ᱥᱚᱠᱷ ᱛᱤᱧ ᱵᱟᱲᱦᱟᱣ ᱮᱱᱟ ᱡᱮ ᱤᱧ ᱦᱚᱸ ᱟᱸᱠᱟᱣ ᱤᱧ ᱫᱟᱲᱮᱭᱟᱜᱼᱟ ᱟᱫᱚ ᱪᱮᱫ ᱟᱢ ᱤᱧ ᱟᱸᱠᱟᱣ ᱮᱢ ᱪᱮᱫ ᱟᱹᱧᱟ ᱟᱫᱚ ᱞᱟᱹᱭ ᱠᱮᱫ ᱟᱭ ᱦᱳᱭ ᱟᱫᱚ ᱚᱱᱠᱟ ᱠᱟᱛᱮᱫ ᱤᱧ ᱦᱚᱸ ᱠᱞᱟᱥ ᱤᱧ ᱥᱴᱟᱨᱴ ᱠᱮᱫᱼᱟ ᱟᱨ ᱚᱱᱟᱫᱚ ᱥᱚᱯᱛᱟᱦᱚᱸ ᱨᱮ ᱵᱟᱨᱥᱤᱧ ᱜᱮ ᱦᱩᱭᱩᱜᱼᱟ ᱡᱟᱦᱟᱸ ᱛᱤᱥ ᱫᱚ ᱵᱟᱨᱥᱤᱧ ᱫᱚ ᱡᱟᱦᱟᱸ ᱛᱤᱥ ᱜᱮ ᱚᱛᱮ ᱵᱟᱞᱮ ᱥᱤᱸᱜᱤ ᱡᱟᱦᱟᱸ ᱛᱤᱥ ᱫᱤᱱ ᱨᱮᱜᱮ ᱚᱱᱟᱫᱚ ᱦᱚᱦᱚ ᱟᱞᱮᱭᱟᱭ ᱟᱨ ᱪᱮᱫ ᱟᱞᱮᱭᱟᱭ ᱮᱱᱠᱷᱟᱱ ᱫᱚ ᱡᱟᱦᱟᱸ ᱞᱮᱠᱟ ᱤᱝᱞᱤᱥ ᱦᱤᱱᱫᱤ ᱥᱟᱱᱛᱷᱟᱲᱤ ᱥᱚᱝᱥᱠᱨᱤᱛᱤ ᱥᱳᱥᱟᱞ ᱥᱟᱭᱮᱱᱥ ᱥᱟᱭᱮᱱᱥ ᱚᱱᱟ ᱠᱚᱧ ᱯᱟᱲᱦᱟᱜ ᱠᱟᱱ ᱛᱟᱦᱮᱸᱫᱚᱜ ᱚᱱᱠᱟ ᱜᱮ ᱱᱚᱣᱟ ᱨᱮᱱᱟᱜ ᱦᱚᱸᱧ ᱥᱮᱢ ᱤᱱᱟᱹᱜ ᱜᱮ ᱤᱢᱯᱳᱨᱴᱮᱱᱥ ᱤᱧ ᱮᱢ ᱠᱮᱫ ᱛᱮ ᱟᱹᱨᱤᱧ ᱪᱮᱫ ᱮᱱᱟ ᱪᱮᱫ ᱮᱱ ᱛᱮ ᱮᱱᱠᱷᱟᱱ ᱤᱧ ᱦᱚᱸ ᱢᱤᱫ ᱫᱤᱱ ᱦᱤᱞᱳᱜ ᱟᱸᱠᱟᱣ ᱠᱮᱫᱮᱭᱟᱹᱧ ᱦᱟᱹᱛᱤ ᱜᱮ ᱦᱟᱹᱛᱤ ᱜᱤᱧ ᱛᱮᱭᱟᱨ ᱠᱮᱫᱮᱭᱟ ᱱᱩᱱᱟᱹᱜ ᱪᱮᱦᱨᱟᱧ ᱛᱮᱭᱟᱨ ᱠᱮᱫᱮᱭᱟ ᱡᱮ ᱤᱧ ᱟᱭᱳᱭ ᱢᱤᱛᱟᱹᱧ ᱠᱟᱱᱟ ᱢᱮᱛᱟᱹᱧ ᱠᱟᱱᱟᱭ ᱚᱠᱟᱨᱮᱢ ᱥᱮᱬᱟ ᱠᱮᱫᱟ ᱱᱩᱱᱟᱹᱜ ᱱᱟᱯᱟᱭ ᱪᱤᱛᱟᱹᱨ ᱟᱸᱠᱟᱣ ᱫᱚ ᱟᱫᱚᱧ ᱢᱮᱛᱟᱜ ᱫᱮᱭᱟ ᱡᱮ ᱵᱟᱝᱟ ᱚᱸᱰᱮ ᱱᱚᱰᱮᱧ ᱪᱟᱞᱟᱣ ᱞᱮᱫ ᱛᱟᱦᱮᱸᱫᱼᱟ ᱟᱫᱚ ᱩᱱᱤ ᱴᱷᱮᱱᱤᱧ ᱠᱞᱟᱥ ᱞᱮᱫ ᱛᱟᱦᱮᱸᱫᱼᱟ ᱩᱱᱤ ᱢᱟᱪᱮᱫ ᱴᱷᱮᱱ ᱩᱱᱤ ᱢᱟᱪᱮᱫ ᱩᱱᱤ ᱥᱮᱬᱟ ᱟᱹᱫᱤᱧ ᱛᱟᱦᱮᱱᱟᱭ ᱚᱱᱟᱛᱮ ᱱᱩᱱᱟᱹᱜ ᱱᱟᱯᱟᱭ ᱪᱤᱛᱟᱹᱨᱤᱧ ᱟᱸᱠᱟᱣ ᱠᱟᱫᱟ ᱟᱫᱚ ᱮᱱᱠᱷᱟᱱᱮ ᱢᱤᱛᱟᱹᱧ ᱠᱟᱱᱟᱭ ᱟᱹᱰᱤ ᱱᱟᱯᱟᱭ ᱟᱹᱰᱤ ᱵᱮᱥ ᱱᱚᱝᱠᱟ ᱜᱮ ᱢᱟᱲᱟᱝ ᱥᱮᱫ ᱪᱮᱫ ᱤᱫᱤᱜ ᱢᱮ ᱟᱸᱠᱟᱣ ᱠᱚ ᱰᱮᱱᱥ ᱠᱚ ᱥᱮᱨᱮᱧ ᱠᱚ ᱚᱱᱠᱟ ᱟᱹᱰᱤᱜᱟᱱ ᱚᱱᱠᱟ ᱚᱯᱷᱥᱮᱱ ᱛᱟᱦᱮᱸ ᱠᱟᱱᱟ ᱟᱫᱚ ᱮᱱᱠᱷᱟᱱ ᱤᱧᱫᱚ ᱟᱸᱠᱟᱣ ᱜᱤᱧ ᱪᱚᱭᱮᱥ ᱠᱮᱫᱼᱟ ᱡᱮ ᱤᱧᱫᱚ ᱟᱸᱠᱟᱣ ᱜᱤᱧ ᱪᱮᱫᱚᱜᱼᱟ ᱢᱮᱱᱛᱮ ᱠᱟᱛᱮᱫ ᱟᱫᱚ ᱚᱱᱠᱟ ᱠᱟᱛᱮᱫ ᱜᱮ ᱟᱸᱠᱟᱣ ᱤᱧ ᱪᱮᱫ ᱮᱱᱟ ᱟᱨ ᱱᱤᱛᱚᱜ ᱤᱧ ᱟᱸᱠᱟᱣ ᱟᱹᱰᱤ ᱵᱮᱥ ᱤᱧ ᱫᱟᱮᱭᱟᱜᱼᱟ ᱟᱫᱚ ᱤᱧᱫᱚ ᱡᱩᱫᱤ ᱦᱟᱹᱛᱤ ᱛᱮᱭᱟᱨ ᱠᱚ ᱢᱤᱛᱟᱹᱧᱟ ᱦᱟᱹᱛᱤ ᱦᱚᱸᱧ ᱟᱸᱠᱟᱣ ᱫᱟᱲᱮ ᱟᱭᱟ ᱢᱮᱨᱚᱢ ᱡᱩᱫᱤ ᱠᱚ ᱢᱤᱛᱟᱹᱧᱟ ᱢᱮᱨᱚᱢ ᱦᱚᱸᱧ ᱟᱸᱠᱟᱣ ᱫᱟᱲᱮ ᱟᱭᱟ ᱡᱩᱫᱤ ᱥᱤᱢ ᱠᱚ ᱢᱤᱛᱟᱹᱧᱟ ᱥᱤᱢ ᱦᱚᱸᱧ ᱟᱸᱠᱟᱣ ᱫᱟᱲᱮᱭᱟᱭᱟ ᱱᱚᱣᱟ ᱟᱹᱰᱤ ᱡᱳᱨ ᱤᱧᱟᱹᱜ ᱟᱹᱰᱤ ᱡᱳᱨ ᱢᱤᱫᱴᱮᱱ ᱥᱚᱠᱷ ᱞᱮᱠᱟ ᱦᱩᱭᱮᱱ ᱛᱤᱧᱟᱹ ᱟᱨ ᱱᱤᱛᱚᱜ ᱱᱚᱣᱟ ᱥᱚᱠᱷ ᱠᱚᱱᱴᱤᱱᱤᱭᱩ ᱪᱟᱞᱟᱣᱮᱫ ᱜᱮᱭᱟ ᱟᱨ ᱢᱟᱲᱟᱝ ᱥᱮᱫ ᱦᱚᱸᱧ ᱵᱮᱱᱟᱣ ᱤᱫᱤ ᱜᱮᱭᱟ